ᱦᱮᱞᱳ ᱦᱮᱸ ᱢᱟᱭ ᱰᱤᱭᱟᱨ ᱚᱢᱚᱞ ᱵᱟᱹᱵᱩ ᱟᱪᱪᱷᱟ ᱦᱳᱭ ᱟᱫᱚ ᱡᱟᱦᱟᱸ ᱵᱟᱸᱫᱽ ᱨᱮᱱᱟᱜ ᱠᱟᱹᱢᱤ ᱞᱮᱠᱟᱛᱮ ᱟᱵᱚ ᱡᱟᱦᱟᱸ ᱵᱚᱱ ᱥᱟᱵ ᱟᱠᱟᱫ ᱫᱚ ᱠᱟᱹᱢᱤ ᱚᱱᱟ ᱫᱚ ᱛᱤᱱ ᱥᱟᱺᱜᱤᱧᱚᱜ ᱠᱟᱱᱟ ᱟᱪᱪᱷᱟ ᱟᱵᱚᱨᱮᱱ ᱠᱟᱹᱢᱭᱟᱹ ᱠᱚ ᱥᱮ ᱡᱟᱦᱟᱸᱭ ᱠᱚ ᱠᱟᱹᱢᱤ ᱠᱟᱱ ᱫᱚ ᱩᱱᱠᱩ ᱴᱷᱤᱠ ᱜᱮᱠᱚ ᱠᱟᱹᱢᱤ ᱠᱟᱱᱟ ᱛᱚ ᱟᱪᱪᱷᱟ ᱟᱪᱪᱷᱟ ᱵᱩᱡᱽ ᱟᱪᱪᱷᱟ ᱡᱟᱭᱦᱳᱠ ᱚᱱᱟ ᱫᱚ ᱟᱢ ᱚᱸᱰᱮ ᱢᱮᱱᱮᱡᱽ ᱢᱮ ᱟᱨ ᱟᱯᱟᱛᱚᱛᱚ ᱛᱟᱯᱚᱨᱮ ᱱᱚᱸᱰᱮ ᱦᱮᱡ ᱠᱟᱛᱮᱭᱟᱜ ᱟᱞᱟᱝ ᱞᱟᱝ ᱧᱮᱞᱟ ᱪᱮᱫᱞᱮᱠᱟᱛᱮ ᱚᱱᱟ ᱢᱮᱠᱟᱯ ᱦᱩᱭᱩᱜᱼᱟ ᱚᱱᱟ ᱫᱚ ᱟᱞᱟᱝᱟᱜ ᱵᱮᱯᱟᱨ ᱠᱟᱱᱟ ᱟᱫᱚ ᱠᱟᱹᱢᱤ ᱠᱚ ᱛᱤᱱᱟᱹᱜ ᱞᱟᱦᱟᱜ ᱠᱟᱱᱟ ᱟᱪᱪᱷᱟ ᱦᱮᱸ ᱴᱷᱤᱠ ᱴᱷᱤᱠ ᱟᱪᱪᱷᱟ ᱴᱷᱤᱠᱜᱮᱭᱟ ᱟᱹᱰᱤ ᱵᱷᱟᱹᱜᱤ ᱠᱷᱚᱵᱚᱨ ᱩᱱᱠᱩ ᱠᱩᱥᱤ ᱦᱚᱪᱚ ᱞᱮᱠᱟ ᱡᱟᱭᱦᱳᱠ ᱟᱢᱟᱜ ᱡᱟᱦᱟᱸ ᱩᱰᱟᱹᱝ ᱢᱮᱱᱟᱜᱼᱟ ᱪᱮᱫᱟᱜ ᱥᱮ ᱩᱱᱠᱩ ᱫᱚ ᱜᱟᱯᱟ ᱦᱟᱴ ᱵᱟᱨ ᱠᱟᱱ ᱛᱟᱠᱚᱣᱟ ᱛᱚ ᱟᱫᱚ ᱚᱱᱟ ᱞᱮᱠᱟᱛᱮ ᱩᱱᱠᱩᱣᱟᱜ ᱦᱚᱸ ᱡᱟ ᱩᱰᱟᱹᱝ ᱠᱷᱚᱨᱚᱪ ᱠᱷᱚᱨᱪᱟ ᱫᱚ ᱪᱟᱞᱟᱣ ᱤᱫᱤ ᱦᱩᱭᱩᱜᱼᱟ ᱚᱱᱟ ᱫᱚ ᱟᱞᱟᱝ ᱵᱟᱨ ᱦᱚᱲ ᱵᱷᱤᱛᱨᱤ ᱨᱮ ᱵᱩᱯᱩᱡᱷᱟᱹᱣ ᱥᱮ ᱵᱩᱡᱷᱟᱹᱣ ᱨᱮᱱᱟᱜ ᱠᱟᱹᱢᱤ ᱠᱟᱱᱟ ᱤᱧ ᱱᱚᱸᱰᱮ ᱢᱤᱱᱟᱹᱧ ᱨᱮᱦᱚᱸ ᱟᱢ ᱦᱚᱸ ᱚᱸᱰᱮ ᱚᱱᱟ ᱡᱟ ᱩᱰᱟᱹᱝ ᱯᱚᱠᱮᱴ ᱠᱚᱨᱮ ᱛᱟᱦᱮᱱᱟ ᱚᱱᱟ ᱠᱚᱛᱮ ᱜᱮ ᱠᱩᱥᱤ ᱦᱚᱪᱚᱞᱮᱠᱟ ᱢᱮᱠᱟᱯ ᱦᱟᱛᱟᱲ ᱢᱮ ᱟᱨ ᱛᱟᱭᱚᱢ ᱫᱟᱨᱟᱢ ᱧᱟᱯᱟᱢ ᱠᱟᱛᱮ ᱞᱟᱝ ᱚᱱᱟ ᱫᱚᱞᱟᱝ ᱪᱮᱫᱞᱮᱠᱟ ᱛᱮᱞᱟᱝ ᱥᱩᱥᱟᱹᱨᱟ ᱚᱱᱟ ᱫᱚ ᱟᱞᱟᱝᱟᱜ ᱵᱮᱯᱟᱨ ᱦᱮᱸ ᱦᱩᱸ ᱴᱷᱤᱠ ᱴᱷᱤᱠᱜᱮᱢ ᱧᱮᱞᱫᱟ ᱟᱨ ᱴᱷᱤᱠᱜᱮᱢ ᱠᱚᱨᱟᱣ ᱦᱚᱪᱚᱭᱫᱟ ᱵᱚᱞᱮ ᱠᱟᱹᱢᱤ ᱛᱮᱫ ᱫᱚ ᱠᱟᱹᱹᱡ ᱫᱚ ᱧᱮᱞᱧᱟᱢᱚᱜ ᱨᱮᱱᱟᱜ ᱵᱮᱯᱟᱨ ᱠᱟᱱᱟ ᱚᱱᱟᱞᱮᱠᱟᱛᱮ ᱡᱩᱫᱤ ᱚᱱᱟ ᱠᱟᱹᱢᱤ ᱦᱳᱭ ᱢᱟᱯᱮᱨ ᱢᱟᱯ ᱡᱟᱦᱟᱸ ᱠᱟᱱᱟ ᱚᱱᱟ ᱢᱟᱯᱮᱨ ᱢᱟᱯ ᱡᱤᱱᱤᱥ ᱫᱚ ᱟᱯᱮ ᱫᱚ ᱠᱟᱹᱢᱤ ᱯᱩᱨᱟᱹᱣ ᱯᱮ